ᱦᱮᱞᱳ ᱢᱮᱱ ᱢᱮᱱᱮᱫᱟᱹᱧ ᱚᱠᱚᱭ ᱱᱟᱹᱯᱤᱛᱮᱢ ᱢᱮᱱᱮᱜᱼᱟ ᱢᱮᱱᱮᱜ ᱟᱹᱧ ᱢᱮᱱᱮᱜ ᱟᱹᱧ ᱟ ᱠᱟᱹᱴᱤᱡ ᱜᱟᱱ ᱤᱧᱟᱹᱜ ᱱᱟᱥᱮᱭᱟᱜ ᱢᱟᱱᱮ ᱦᱮᱭᱟᱨ ᱮᱥᱴᱟᱭᱤᱞ ᱤᱧ ᱠᱚᱨᱟᱣ ᱠᱮᱭᱟ ᱛᱚ ᱚᱱᱮ ᱩᱵ ᱨᱮ ᱡᱟᱦᱟᱸ ᱰᱤᱡᱟᱭᱤᱱ ᱟᱫᱚ ᱚᱱᱟ ᱠᱷᱟᱹᱛᱤᱨ ᱛᱮ ᱫᱚᱠᱟᱱ ᱠᱟ ᱠᱷᱩᱞᱟᱹᱣ ᱢᱮᱱᱟᱜ ᱜᱮᱭᱟ ᱛᱚ ᱜᱮᱫ ᱵᱚᱞᱛᱮ ᱡᱟᱦᱟᱸ ᱫᱚ ᱱᱟᱣᱟ ᱮᱥᱴᱟᱭᱤᱞ ᱦᱮᱡ ᱟᱠᱟᱱᱟ ᱢᱟᱱᱮ ᱥᱟᱭᱤᱴ ᱛᱮ ᱠᱟᱹᱴᱤᱡ ᱠᱟᱹᱴᱤᱡ ᱜᱮᱫᱟ ᱛᱟᱞᱟ ᱨᱮᱫᱚ ᱢᱟᱱᱮ ᱞᱟᱹᱴᱩ ᱧᱚᱜ ᱤᱧ ᱫᱚᱦᱚᱭᱟ ᱟᱫᱚ ᱚᱱᱟ ᱠᱷᱟᱹᱛᱤᱨ ᱛᱮ ᱚᱠᱟ ᱞᱮᱠᱟ ᱯᱟᱭᱥᱟ ᱴᱟᱠᱟ ᱠᱚᱢ ᱦᱟᱛ ᱠᱮᱜ ᱟᱢ ᱠᱟᱹᱴᱤᱡ ᱮᱢ ᱞᱟᱹᱭ ᱞᱮᱠᱷᱟᱡ ᱚᱠᱟᱴᱟᱜ ᱢᱚᱪᱚᱜᱼᱟ ᱮᱱᱛᱮ ᱱᱤᱛᱚᱝ ᱢᱟ ᱵᱚᱨᱛᱚᱢᱟᱱ ᱨᱮ ᱢᱮᱥᱤᱱ ᱛᱮᱠᱚ ᱜᱮᱫᱚᱜ ᱠᱟᱱ

ᱦᱮᱸ ᱟᱪᱪᱷᱟ ᱢᱮᱥᱤᱱ ᱛᱮᱜᱮ ᱚᱠᱟ ᱞᱮᱠᱟᱢ ᱦᱟᱛ ᱠᱮᱭᱟ ᱵᱟᱝ ᱜᱩᱪᱩ ᱫᱚ ᱵᱟᱝ ᱠᱷᱟᱹᱞᱤ ᱩᱵ ᱛᱮᱫ ᱜᱮ ᱱᱟᱥᱮᱭᱟᱜ ᱜᱮᱫ ᱦᱩᱭ ᱠᱚᱜᱼᱟ ᱵᱟᱝ ᱠᱚᱞᱟ ᱴᱚᱞᱟ ᱵᱟᱹᱧ ᱟᱹᱭᱠᱟᱣᱟ ᱠᱷᱟᱹᱞᱤ ᱢᱟᱱᱮ ᱱᱟᱥᱮᱭᱟᱜ ᱥᱟᱸᱡᱽ ᱨᱮᱭᱟᱜ ᱟᱨᱠᱤ ᱩᱵ ᱵᱮᱱᱟᱣ ᱦᱩᱭ ᱧᱚᱜ ᱠᱚᱜᱼᱟ ᱟᱫᱚ ᱚᱠᱟ ᱞᱮᱠᱟᱢ ᱦᱟᱛ ᱠᱮᱭᱟ ᱱᱟᱥᱮᱭᱟᱜ ᱞᱟᱹᱭ ᱥᱟᱰᱮᱭᱟᱹᱧ ᱢᱮ

ᱦᱟᱹᱡᱩᱜ ᱟᱹᱧ ᱡᱟᱹᱥᱛᱤ ᱜᱷᱟᱲᱤᱡ ᱵᱟᱝ ᱞᱟᱜᱟᱣ ᱠᱤᱧᱟ ᱫᱚᱥ ᱢᱤᱱᱤᱴ ᱜᱟᱱ ᱞᱟᱜᱟᱜᱼᱟ ᱟᱨᱠᱤ ᱚᱱᱟᱜᱮ ᱡᱩᱫᱤᱢ ᱚᱠᱟ ᱞᱮᱠᱟ ᱫᱟᱢ ᱫᱚᱨᱮᱢ ᱞᱟᱹᱭ ᱞᱮᱠᱷᱟᱡ ᱫᱚᱧ ᱪᱟᱞᱟᱜᱼᱟ ᱵᱟᱠᱷᱟᱡ ᱫᱚ ᱮᱱᱛᱮᱫ ᱵᱟᱹᱧ ᱪᱟᱞᱟᱣ ᱠᱚᱜᱼᱟ ᱚᱱᱟ ᱜᱮ ᱞᱟᱹᱭ ᱢᱮ ᱱᱟᱥᱮᱭᱟᱜ ᱞᱟᱹᱭ ᱥᱟᱰᱮ ᱢᱮ ᱟᱫᱚ ᱟᱫᱚ ᱚᱱᱟ ᱢᱟ ᱟᱫᱚ ᱯᱚᱭᱥᱟ ᱢᱟ ᱮᱱᱛᱮᱫ ᱞᱟᱜᱟᱣ ᱠᱚᱜ ᱜᱮ ᱟᱫᱚ ᱰᱤᱥᱠᱟᱭᱩᱱᱴ ᱵᱟ ᱪᱷᱟᱲ ᱛᱤᱱᱟᱜ ᱜᱟᱱᱮᱢ ᱮᱢ ᱠᱚᱜᱼᱟ ᱚᱱᱟ ᱦᱚᱛᱚ ᱢᱤᱫᱴᱮᱡ ᱠᱟᱛᱷᱟ ᱵᱟᱝ ᱯᱚᱨᱛᱷᱚᱢ ᱵᱟᱨ ᱢᱟᱱᱮ ᱢᱤᱫᱥᱚ ᱴᱟᱠᱟ ᱨᱮ ᱛᱤᱱᱟᱹᱜ ᱜᱟᱱ ᱰᱤᱥᱠᱟᱭᱩᱴ ᱮᱢᱟᱣ ᱟᱹᱧᱟ ᱠᱩᱲᱤ ᱯᱟᱨᱥᱮᱱ ᱰᱤᱥᱠᱟᱭᱩᱴ ᱛᱟᱭᱛᱳ ᱚᱸᱻ ᱟᱪᱪᱷᱟ ᱴᱷᱤᱠ ᱜᱮᱭᱟ ᱟᱪᱪᱷᱟ ᱡᱟᱹᱥᱛᱤ ᱜᱷᱟᱲᱤᱡ ᱵᱟᱝ ᱞᱟᱜᱟᱣ ᱤᱧᱟᱹᱤᱧ ᱢᱮᱠᱥᱤᱢᱟᱢ ᱯᱚᱱᱫᱨᱚ ᱢᱤᱱᱤᱴ ᱟᱪᱪᱷᱟ ᱴᱷᱤᱠ ᱦᱮᱸ ᱴᱷᱤᱠ ᱜᱮᱭᱟ ᱢᱟ ᱟᱪᱷᱟᱧ ᱫᱚᱦᱚᱭᱮᱜᱼᱟ ᱱᱤᱛᱚᱜ ᱛᱟᱦᱚᱞᱮ ᱚᱲᱟᱜ ᱠᱷᱚᱡ ᱤᱧ ᱚᱰᱩᱠᱚᱜ ᱠᱟᱱᱟᱹᱧ ᱪᱟᱞᱟᱜ ᱠᱟᱱᱟᱹᱧ ᱴᱷᱤ ᱴᱷᱤᱠ ᱜᱮᱭᱟ ᱢᱟᱧ ᱫᱚᱦᱚᱭᱮᱜᱼᱟ